ᱦᱮᱞᱳ ᱡᱚᱦᱟᱨ ᱜᱮ ᱡᱚᱦᱟᱨ ᱜᱮ ᱟᱹᱞᱤᱧ ᱱᱚᱝᱠᱟ ᱦᱩᱭ ᱟᱠᱟᱱᱟ ᱢᱤᱫᱴᱟᱝ ᱟᱹᱞᱤᱧᱢᱟ ᱱᱚᱣᱟ ᱡᱟᱭᱜᱟ ᱨᱮᱞᱤᱧ ᱛᱟᱦᱮᱸ ᱠᱟᱱᱟ ᱠᱤᱱᱛᱩ ᱱᱚᱣᱟ ᱡᱟᱭᱜᱟ ᱨᱮᱢᱟ ᱵᱟᱹᱱᱩᱜ ᱞᱤᱧᱟᱹ ᱛᱳ ᱢᱤᱫᱴᱟᱝ ᱥᱤᱞᱤᱱᱰᱟᱨ ᱞᱤᱧ ᱚᱰᱟᱨ ᱞᱮᱜᱼᱟ ᱠᱤᱱᱛᱩ ᱟᱹᱞᱤᱧᱟᱜ ᱡᱟᱭᱜᱟ ᱦᱚᱸ ᱵᱟᱭ ᱥᱮᱴᱮᱨ ᱟᱠᱟᱱᱟ ᱪᱮᱫ ᱞᱮᱠᱟᱨᱮ ᱟᱹᱞᱤᱧᱟᱜ ᱡᱟᱭᱜᱟ ᱠᱷᱚᱱ ᱟᱹᱞᱤᱧ ᱮᱴᱟᱜ ᱡᱟᱭᱜᱟ ᱞᱤᱧ ᱥᱤᱯᱷᱴ ᱠᱟᱱᱟ ᱛᱚ ᱟᱹᱞᱤᱧ ᱱᱚᱣᱟ ᱠᱷᱚᱱᱟᱜ ᱚᱱᱟ ᱮᱰᱨᱮᱥ ᱞᱤᱧ ᱞᱟᱹᱭ ᱟᱹᱵᱤᱱ ᱠᱟᱱᱟ ᱱᱚᱣᱟ ᱮᱰᱨᱮᱥ ᱛᱮ ᱟᱹᱵᱤᱱ ᱡᱟᱦᱟᱸ ᱞᱮᱠᱟᱨᱮ ᱟᱹᱞᱤᱧ ᱱᱚᱸᱰᱮ ᱠᱷᱚᱱ ᱮᱴᱟᱜ ᱡᱟᱭᱜᱟ ᱨᱮᱞᱤᱧ ᱥᱤᱯᱷᱴ ᱟᱠᱟᱱᱟ ᱛᱚ ᱡᱟᱭᱜᱟ ᱨᱮ ᱵᱮᱵᱚᱥᱛᱷᱟ ᱵᱟᱹᱱᱩᱜᱼᱟ ᱮᱱᱠᱷᱟᱱ ᱢᱟ ᱟᱹᱞᱤᱧ ᱚᱱᱟ ᱡᱟᱭᱜᱟ ᱠᱷᱚᱱ ᱮᱴᱟᱜ ᱡᱟᱭᱜᱟ ᱨᱮᱞᱤᱧ ᱛᱟᱦᱮᱱ ᱠᱟᱱᱟ ᱢᱮᱱᱠᱷᱟᱱ ᱚᱱᱟ ᱡᱟᱭᱜᱟ ᱠᱷᱚᱱ ᱱᱤᱛᱚᱜ ᱮᱴᱟᱜ ᱡᱟᱭᱜᱟᱨᱮ ᱢᱮᱱᱟᱜ ᱞᱤᱧᱟᱹ ᱮᱱᱠᱷᱟᱱ ᱚᱱᱟ ᱡᱟᱭᱜᱟ ᱛᱮᱞᱤᱧ ᱥᱮᱴᱮᱨᱚᱜ ᱞᱟᱹᱜᱤᱫᱼᱛᱮ ᱵᱟᱫᱽᱫᱷᱚ ᱢᱤᱫᱴᱮᱱ ᱥᱤᱞᱤᱱᱰᱟᱨ ᱫᱚᱨᱠᱟᱨ ᱠᱤᱱᱛᱩ ᱥᱤᱞᱤᱱᱰᱟᱨ ᱢᱟᱞᱤᱧ ᱵᱩᱠᱤᱝ ᱠᱟᱜᱼᱟ ᱠᱤᱱᱛᱩ ᱚᱱᱟ ᱡᱟᱭᱜᱟ ᱵᱟᱭ ᱦᱮᱡ ᱫᱟᱲᱮᱭᱟᱜ ᱠᱟᱱᱟ ᱮᱱᱠᱷᱟᱱ ᱚᱱᱟ ᱡᱟᱭᱜᱟ ᱠᱷᱟᱹᱞᱤ ᱟᱹᱞᱤᱧ ᱚ ᱮᱱᱠᱷᱟᱱ ᱱᱚᱣᱟ ᱪᱮᱫ ᱞᱮᱠᱟ ᱠᱚᱨᱟᱣ ᱦᱩᱭᱩᱜᱼᱟ ᱛᱚᱵᱮ ᱮᱱᱠᱷᱟᱱ ᱱᱚᱣᱟ ᱢᱟ ᱱᱚᱣᱟ ᱢᱟᱛᱚ ᱢᱮᱱᱠᱷᱟᱱ ᱟᱹᱞᱤᱧᱢᱟ ᱮᱴᱟᱜ ᱡᱟᱭᱜᱟ ᱨᱮ ᱢᱮᱱᱟᱜ ᱞᱤᱧᱟᱹ ᱪᱮᱫ ᱞᱮᱠᱟ ᱞᱤᱧ ᱥᱤᱯᱷᱴᱼᱟ

ᱦᱮᱸ ᱵᱟᱝᱼᱟ ᱪᱮ ᱱᱚᱣᱟᱢᱟ ᱴᱷᱤᱠ ᱠᱟᱛᱷᱟ ᱜᱮᱫᱚ ᱢᱮᱱᱠᱷᱟᱱ

ᱟᱹᱞᱤᱧ ᱱᱚᱣᱟ ᱮᱰᱨᱮᱥ ᱞᱤᱧ ᱮᱢᱟᱵᱤᱱ ᱠᱟᱱᱟ ᱱᱚᱣᱟ ᱮᱰᱨᱮᱥ ᱛᱮ ᱟᱹᱞᱤᱧ ᱠᱳᱞ ᱟᱹᱞᱤᱧ ᱯᱮ ᱡᱮ ᱵᱟᱝᱼᱟ ᱱᱚᱣᱟ ᱡᱟᱭᱜᱟ ᱠᱷᱚᱱ ᱱᱚᱣᱟ ᱡᱟᱭᱜᱟ ᱨᱮᱞᱤᱧ ᱴᱨᱟᱱᱥᱯᱷᱟᱨ ᱢᱮᱱᱫᱟᱹᱧ ᱨᱤᱯᱷᱚᱱᱰ ᱮᱴᱟᱜ ᱨᱮ ᱢᱮᱱᱟᱜ ᱞᱤᱧᱟ ᱦᱮᱸ ᱦᱳᱴ ᱚᱱᱟ ᱡᱟᱭᱜᱟ

ᱦᱟᱺᱰᱤ ᱯᱩᱴᱟᱹ ᱦᱮᱸ ᱦᱮᱸ ᱦᱳ ᱴᱷᱤᱠ ᱜᱮᱭᱟ ᱛᱚᱵᱮ